ᱡᱩᱣᱟᱹᱱ ᱠᱚ ᱵᱮᱠᱟᱨ ᱵᱟᱵᱚᱫ ᱛᱮ ᱡᱩᱣᱟᱹᱱ ᱠᱚ ᱞᱟᱹᱜᱤᱫ ᱫᱚ ᱢᱤᱫ ᱜᱮᱞ ᱤᱨᱟᱹᱞ ᱥᱟᱞ ᱠᱷᱚᱱ ᱜᱮ ᱢᱤᱫ ᱥᱚᱨᱠᱟᱨ ᱫᱚ ᱢᱤᱫᱴᱤᱡ ᱥᱚᱨᱠᱟᱨ ᱫᱚ ᱢᱤᱫᱴᱤᱱ ᱵᱷᱮᱠᱮᱱᱥᱤ ᱩᱰᱩᱠ ᱞᱟᱹᱠᱛᱤ ᱠᱟᱱᱟ ᱟᱨ ᱚᱱᱟ ᱵᱷᱮᱠᱮᱱᱥᱤ ᱨᱮᱫᱚ ᱡᱷᱚᱛᱚ ᱦᱚᱲ ᱵᱷᱟᱜᱽ ᱠᱚ ᱦᱟᱛᱟᱣ ᱫᱟᱲᱮᱭᱟᱜ ᱢᱟ ᱟᱨ ᱪᱮᱫᱟᱜ ᱥᱮ ᱩᱱᱠᱩ ᱡᱮ ᱟᱫᱚ ᱡᱟᱦᱟᱱᱟᱜ ᱠᱟᱹᱢᱤ ᱠᱚ ᱫᱟᱲᱮᱭᱟᱜᱼᱟ ᱟᱨ ᱟᱛᱳ ᱦᱚᱲ ᱠᱚ ᱞᱟᱹᱜᱤᱫ ᱦᱚᱸ ᱢᱤᱫᱴᱤᱡ ᱵᱟᱹᱫᱽᱼᱵᱟᱹᱫᱽ ᱥᱩᱨ ᱨᱮ ᱟᱦᱟᱨ ᱯᱩᱠᱷᱨᱤ ᱠᱩᱧ ᱡᱟᱦᱟᱱᱟᱜ ᱜᱮ ᱚᱱᱠᱟ ᱵᱚᱞᱚ ᱞᱟᱹᱠᱛᱤ ᱪᱮᱠᱟᱛᱮ ᱱᱮᱛᱟᱨ ᱢᱟ ᱪᱟᱥ ᱫᱤᱱ ᱦᱚᱸ ᱫᱟᱜ ᱫᱚᱨᱠᱟᱨᱚᱜᱼᱟ ᱫᱟᱜ ᱦᱚᱸ ᱵᱟᱝ ᱦᱩᱭᱩᱜ ᱫᱟᱜ ᱦᱚᱸ ᱱᱮᱛᱟᱨ ᱢᱟ ᱥᱮᱨᱢᱟ ᱫᱟᱜ ᱡᱟᱹᱲᱤ ᱢᱟ ᱵᱟᱭ ᱡᱟᱹᱲᱤᱭᱮᱜᱟ ᱠᱷᱟᱱ ᱫᱚ ᱚᱱᱟ ᱠᱚᱛᱮ ᱨᱮᱦᱚᱸ ᱡᱟ ᱠᱤᱪᱷᱩ ᱠᱚ ᱪᱟᱥ ᱫᱟᱲᱮᱭᱟᱜᱼᱟ ᱟᱨ ᱫᱟᱜ ᱛᱟᱦᱮᱱ ᱠᱷᱟᱱ ᱫᱚ ᱥᱩᱨ ᱨᱮ ᱩᱛᱩ ᱠᱚᱦᱚᱸ ᱡᱚ ᱡᱤᱱᱤᱥ ᱠᱚ ᱡᱚ ᱡᱤᱱᱤᱥ ᱠᱚ ᱨᱚᱦᱚᱭ ᱫᱟᱲᱮᱭᱟᱜᱼᱟ ᱟᱨ ᱫᱟᱜ ᱜᱮ ᱡᱩᱫᱤ ᱥᱩᱨ ᱨᱮ ᱵᱟᱭ ᱛᱟᱦᱮᱱ ᱠᱷᱟᱱ ᱫᱚ ᱠᱚᱥᱴᱚᱣᱟ ᱚᱱᱟ ᱞᱟᱹᱜᱤᱫ ᱥᱚᱨᱠᱟᱨ ᱫᱚ ᱱᱚᱞᱠᱩᱯ ᱱᱟᱛᱚ ᱞᱟᱹᱴᱩ ᱟᱦᱟᱨ ᱠᱚ ᱠᱩᱧ ᱠᱚ ᱵᱮᱱᱟᱣ ᱞᱟᱹᱠᱛᱤ ᱠᱟᱱᱟ ᱟᱨ ᱪᱟᱹᱥᱤ ᱦᱚᱲ ᱦᱚᱸ ᱪᱮᱠᱟᱭᱟᱠᱚ ᱫᱟᱜ ᱵᱟᱝᱠᱷᱟᱱ ᱫᱚ ᱪᱮᱠᱟᱢ ᱪᱟᱥ ᱫᱟᱲᱮᱭᱟᱜᱼᱟ ᱟᱨ ᱚᱱᱟ ᱫᱟᱜ ᱵᱮᱵᱚᱥᱛᱷᱟ ᱠᱚ ᱛᱟᱦᱮᱱ ᱠᱷᱟᱱ ᱫᱚ ᱤᱱᱠᱟᱹ ᱛᱮᱜᱮ ᱡᱟᱦᱟᱱᱟᱜ ᱜᱮᱢ ᱠᱚᱨᱟᱣ ᱫᱟᱲᱮᱭᱟᱜ ᱜᱮᱭᱟ ᱟᱨ ᱡᱚ ᱡᱤᱱᱤᱥ ᱠᱚ ᱡᱟᱦᱟᱸ ᱛᱤᱥᱮᱢ ᱪᱟᱥ ᱠᱷᱟᱱ ᱫᱚ ᱟᱨ ᱚᱱᱟ ᱠᱚ ᱦᱩᱭ ᱞᱮᱱᱠᱷᱟᱱ ᱫᱚ ᱵᱟᱹᱲᱛᱤ ᱜᱮ ᱡᱚᱢᱼᱡᱚᱢ ᱛᱮ ᱵᱟᱹᱲᱛᱤᱜ ᱠᱷᱟᱱ ᱫᱚ ᱚᱱᱟ ᱦᱚᱸ ᱟᱹᱠᱷᱨᱤᱧ ᱠᱟᱛᱮ ᱯᱩᱭᱥᱟᱹᱢ ᱟᱨᱡᱟᱣ ᱫᱟᱲᱮᱭᱟᱜᱼᱟ ᱟᱨ ᱡᱩᱣᱟᱹᱱ ᱠᱚᱲᱟ ᱠᱚ ᱡᱩᱣᱟᱹᱱ ᱠᱚ ᱞᱟᱹᱜᱤᱫ ᱠᱚᱦᱚᱸ ᱠᱟᱹᱢᱤ ᱠᱚ ᱚᱲᱟᱜ ᱨᱮᱦᱚᱸ ᱡᱟᱹᱥᱛᱤ ᱯᱟᱲᱦᱟᱣ ᱠᱟᱜᱼᱟᱭ ᱩᱱᱤ ᱦᱚᱸ ᱱᱮᱛᱟᱨ ᱢᱟ ᱱᱚᱝᱠᱟ ᱱᱩᱠᱨᱤᱼᱪᱟᱹᱠᱨᱤ ᱵᱟᱭ ᱧᱟᱢᱮᱫ ᱚᱲᱟᱜ ᱨᱮ ᱟᱨ ᱥᱟᱱᱛᱷᱟᱞ ᱵᱟᱞᱟ ᱤᱭᱟᱹ ᱦᱚᱸ ᱥᱚᱨᱠᱟᱨ ᱫᱚ ᱚᱰᱚᱠ ᱫᱚᱨᱠᱟᱨ ᱠᱟᱱᱟ ᱱᱤᱛᱳᱝ ᱫᱚ ᱥᱟᱱᱛᱟᱞ ᱯᱟᱲᱦᱟᱣ ᱞᱟᱹᱜᱩᱜ ᱠᱟᱱᱟ ᱟᱨ ᱚᱱᱟ ᱨᱮ ᱚᱱᱟ ᱨᱮ ᱢᱟᱪᱮᱫ ᱠᱚ ᱚᱰᱚᱠ ᱞᱟᱹᱜᱤᱫ ᱢᱤᱫᱴᱤᱡ ᱤᱭᱟᱹ ᱛᱟᱦᱮᱱ ᱢᱟ ᱡᱟᱦᱟᱸᱭ ᱜᱮ ᱡᱟᱹᱥᱛᱤ ᱯᱟᱲᱦᱟᱣᱟᱠᱟᱜᱼᱟᱭ ᱩᱱᱤ ᱫᱚ ᱢᱟᱪᱮᱫ ᱭᱟ ᱛᱚ ᱡᱟᱦᱟᱸᱱᱟᱜ ᱜᱮ ᱥᱟᱱᱛᱷᱟᱞ ᱨᱮᱭᱟᱜ ᱞᱟᱹᱜᱩ ᱫᱚᱨᱠᱟᱨᱚᱜ ᱠᱟᱱᱟ